ᱯᱟᱭᱨᱟ ᱠᱨᱤᱠᱮᱴ ᱠᱷᱮᱞ ᱴᱨᱮᱠᱤᱝ ᱮᱢᱟᱱ ᱞᱮᱠᱟᱱᱟᱜ ᱠᱷᱤᱞᱳᱰ ᱵᱟᱫ ᱠᱟᱛᱮᱫ ᱨᱮᱦᱚᱸ ᱯᱷᱩᱴᱵᱳᱰ ᱯᱷᱩᱴᱵᱚᱞ ᱠᱷᱤᱞᱳᱰ ᱫᱩᱧ ᱵᱩᱡᱷᱟᱹᱣᱟᱠᱟᱫ ᱜᱮᱭᱟ ᱯᱷᱩᱴᱵᱚᱞ ᱠᱷᱤᱞᱳᱰ ᱢᱟᱲᱟᱝ ᱨᱮ ᱠᱷᱤᱞᱳᱰᱤᱭᱟᱹ ᱥᱮ ᱯᱞᱮᱭᱟᱨ ᱠᱚ ᱢᱮᱛᱟ ᱠᱚ ᱠᱟᱱᱟ ᱩᱱᱠᱩ ᱫᱚ ᱰᱟᱹᱦᱤ ᱨᱮ ᱯᱷᱮᱰ ᱠᱟᱛᱮᱫ ᱠᱷᱤᱞᱳᱰ ᱰᱟᱹᱦᱤ ᱨᱮ ᱯᱷᱮᱰ ᱠᱟᱛᱮᱫ ᱠᱤᱪᱷᱩ ᱠᱷᱚᱱ ᱚᱠᱛᱚ ᱠᱚ ᱴᱨᱮᱱᱤᱝᱚᱜᱼᱟ ᱠᱷᱤᱞᱳᱰ ᱟᱹᱣᱨᱤ ᱮᱛᱚᱦᱚᱵ ᱫᱷᱟᱹᱵᱤᱡ ᱞᱮᱯᱷᱟᱨᱤ ᱡᱚᱠᱷᱚᱱ ᱠᱷᱤᱞᱳᱰᱮ ᱮᱛᱮᱦᱚᱵᱟ ᱩᱱ ᱚᱠᱛᱚ ᱩᱱᱤ ᱫᱚ ᱦᱩᱭᱥᱤᱞ ᱦᱩᱭᱥᱤᱞᱮ ᱚᱨᱚᱝᱼᱟ ᱦᱩᱭᱥᱮᱞ ᱥᱮ ᱵᱟᱸᱥᱤᱭ ᱚᱨᱚᱝᱼᱟ ᱚᱱᱟ ᱵᱟᱸᱥᱤᱭ ᱚᱨᱚᱝ ᱞᱮᱠᱷᱟᱱ ᱜᱮ ᱥᱟᱱᱟᱢ ᱠᱷᱤᱞᱳᱰᱤᱭᱟᱹ ᱠᱚ ᱟᱠᱚᱣᱟᱜ ᱯᱨᱮᱠᱴᱤᱥ ᱥᱮ ᱴᱨᱮᱱᱤᱝ ᱠᱚ ᱪᱟᱵᱟᱭ ᱛᱟᱠᱚᱣᱟ ᱟᱨ ᱠᱷᱤᱞᱳᱰ ᱞᱟᱹᱜᱤᱫ ᱠᱚ ᱨᱮᱰᱤᱜᱼᱟ ᱯᱷᱩᱴᱵᱚᱞ ᱠᱷᱤᱞᱳᱰ ᱨᱮᱫᱚ ᱵᱟᱨ ᱫᱚᱞ ᱠᱚ ᱛᱮᱦᱮᱱᱟ ᱵᱟᱨ ᱫᱚᱞ ᱜᱮ ᱡᱟᱹᱨᱥᱤ ᱥᱮ ᱵᱩᱴ ᱯᱟᱱᱟᱦᱤ ᱠᱚ ᱵᱮᱵᱚᱦᱟᱨᱟ ᱯᱨᱚᱛᱚᱢ ᱡᱟᱹᱨᱥᱤ ᱫᱚ ᱮᱴᱟᱜ ᱨᱚᱝ ᱫᱤᱛᱤᱭᱚ ᱡᱟᱹᱨᱥᱤ ᱫᱚ ᱟᱴᱟᱜ ᱨᱚᱝ ᱚᱱᱠᱟ ᱞᱮᱠᱟ ᱛᱮᱜᱮ ᱞᱮᱯᱷᱟᱨᱤ ᱫᱚ ᱠᱷᱤᱞᱳᱰᱮ ᱟᱨᱟᱢᱵᱚᱭᱟ ᱵᱟᱨ ᱟᱲᱤ ᱨᱮ ᱵᱟᱨᱭᱟ ᱡᱟᱡ ᱠᱤᱱ ᱛᱮᱦᱮᱱᱟ ᱡᱟᱦᱟᱸᱞᱮᱠᱟ ᱟᱣᱩᱴ ᱥᱮ ᱵᱟᱨᱦᱮ ᱪᱟᱞᱟᱜ ᱵᱚᱞ ᱩᱝᱠᱤᱱᱟᱜ ᱫᱟᱭᱵᱷᱟᱨ ᱨᱮ ᱛᱮᱦᱮᱱᱟ ᱩᱝᱠᱤᱱ ᱠᱤᱱ ᱧᱮᱞ ᱥᱩᱡᱷᱮᱭᱟ ᱟᱨ ᱰᱟᱹᱦᱤ ᱵᱷᱤᱛᱨᱤ ᱨᱮ ᱵᱚᱞ ᱠᱚᱫᱚ ᱩᱱᱤ ᱞᱮᱯᱷᱟᱨᱤ ᱜᱮᱭ ᱧᱮᱞᱟ ᱤᱱᱠᱟᱹ ᱞᱮᱠᱟᱛᱮ ᱢᱤᱫ ᱦᱚᱲ ᱢᱤᱫ ᱦᱚᱲ ᱢᱤᱫ ᱫᱚᱞ ᱫᱚᱭ ᱦᱟᱨᱤᱜᱼᱟ ᱟᱨ ᱢᱤᱫ ᱫᱚᱞ ᱫᱚᱭ ᱡᱤᱛᱠᱟᱹᱨᱚᱜᱼᱟ ᱱᱚᱣᱟ ᱜᱮ ᱯᱷᱩᱴᱵᱚᱞ ᱮᱱᱮᱡ ᱨᱮᱭᱟᱜ ᱱᱤᱭᱚᱢ ᱫᱚ